ᱱᱤᱛᱟᱜ ᱚᱠᱛᱚ ᱨᱮ ᱠᱟᱹᱴᱤᱡ ᱠᱷᱚᱱ ᱞᱟᱹᱴᱩ ᱠᱚ ᱥᱟᱱᱟᱢ ᱜᱮ ᱦᱮᱰᱯᱷᱳᱱ ᱠᱚ ᱵᱮᱣᱦᱟᱨ ᱮᱫᱟ ᱢᱮᱱᱠᱷᱟᱱ ᱵᱟᱰᱟᱭ ᱠᱟᱛᱮ ᱥᱮ ᱵᱟᱝ ᱵᱟᱰᱟᱭ ᱠᱟᱛᱮ ᱚᱱᱟ ᱫᱚ ᱤᱧ ᱫᱚ ᱵᱟᱹᱧ ᱵᱟᱰᱟᱭᱟ ᱛᱚᱠᱷᱟᱱ ᱦᱮᱰᱯᱷᱳᱱ ᱨᱮᱱᱟᱜ ᱵᱟᱹᱲᱤᱡ ᱫᱤᱠ ᱠᱚ ᱦᱚᱸ ᱢᱮᱱᱟᱜᱼᱟ ᱡᱟᱦᱟᱸ ᱠᱚᱫᱚ ᱦᱩᱭᱩᱜ ᱠᱟᱱᱟ ᱦᱮᱰᱯᱷᱳᱱ ᱞᱟᱜᱟᱣ ᱠᱟᱛᱮ ᱞᱩᱛᱩᱨ ᱨᱮᱱᱟᱜ ᱟᱹᱰᱤ ᱵᱟᱹᱲᱤᱡ ᱦᱩᱭ ᱫᱟᱲᱮᱭᱟᱜᱼᱟ ᱞᱩᱛᱩᱨ ᱦᱟᱹᱥᱩ ᱠᱷᱚᱱ ᱮᱦᱚᱵ ᱠᱟᱛᱮ ᱟᱨᱚ ᱚᱱᱠᱟᱱ ᱟᱡᱟᱨ ᱵᱮᱢᱟᱨ ᱠᱚ ᱥᱟᱶᱛᱮ ᱦᱮᱰᱯᱷᱳᱱ ᱞᱟᱜᱟᱣ ᱠᱟᱛᱮ ᱦᱚᱨᱛᱮ ᱛᱟᱲᱟᱢ ᱞᱮᱠᱷᱟᱱ ᱮᱠᱥᱤᱰᱮᱱ ᱮᱢᱟᱱ ᱠᱚ ᱦᱩᱭ ᱫᱟᱲᱮᱭᱟᱜᱼᱟ ᱜᱟᱹᱰᱤ ᱨᱮᱱᱟᱜ ᱦᱚᱨᱱ ᱵᱟᱝ ᱟᱸᱡᱚᱢ ᱠᱷᱟᱛᱤᱨ ᱛᱮ ᱱᱚᱶᱟ ᱠᱚᱫᱚ ᱦᱮᱰᱯᱷᱳᱱ ᱨᱮᱱᱟᱜ ᱵᱟᱹᱲᱤᱡ ᱫᱤᱠ ᱠᱚ ᱠᱟᱱᱟ